ᱦᱮᱸ ᱟᱵᱚ ᱱᱚᱣᱟ ᱵᱷᱟᱨᱚᱛ ᱫᱤᱥᱚᱢ ᱱᱚᱣᱟ ᱡᱷᱟᱲᱠᱷᱚᱸᱰ ᱯᱚᱱᱚᱛᱨᱮ ᱚᱠᱟ ᱥᱟᱱᱛᱟᱲᱤ ᱯᱟᱹᱨᱥᱤ ᱫᱚ ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱠᱟᱱ ᱜᱮᱭᱟ ᱟᱨ ᱱᱚᱣᱟ ᱥᱟᱱᱛᱟᱞᱤ ᱯᱟᱹᱨᱥᱤ ᱫᱚ ᱟᱵᱚ ᱥᱟᱱᱛᱟᱲ ᱦᱚᱯᱚᱱᱟᱜ ᱵᱷᱟᱥᱟ ᱠᱟᱱ ᱜᱮᱭᱟ ᱥᱮ ᱱᱚᱣᱟ ᱥᱟᱱᱛᱟᱲᱤ ᱵᱷᱟᱥᱟ ᱫᱚ ᱟᱵᱚ ᱡᱷᱟᱲᱠᱷᱚᱸᱰ ᱨᱮᱜᱮ ᱨᱚᱲᱚᱜᱼᱟ ᱟᱨ ᱡᱷᱟᱲᱠᱷᱚᱸᱰ ᱨᱮᱱ ᱟᱵᱚ ᱦᱚᱲ ᱦᱚᱯᱚᱱᱟᱜ ᱥᱚᱢᱟᱡᱽ ᱨᱮᱭᱟᱜ

ᱟᱹᱨᱤᱪᱟᱹᱞᱤ ᱨᱮᱭᱟᱜ ᱨᱮᱭᱟᱜ ᱥᱮ ᱵᱩᱜᱤᱼᱡᱩᱫᱟᱹ ᱨᱮᱭᱟᱜ ᱢᱟᱨᱟᱝ ᱠᱟᱛᱷᱟ ᱠᱟᱱᱟ ᱟᱨ ᱡᱮᱭᱥᱮ ᱠᱤ ᱟᱨ ᱡᱮᱭᱥᱮ ᱠᱤ ᱚᱱᱟ ᱨᱮᱦᱚᱸ ᱮᱴᱟᱜ ᱯᱟᱹᱨᱥᱤ ᱢᱮᱱᱟᱜ ᱟᱠᱟᱫᱟ ᱡᱮᱭᱥᱮ ᱠᱤ ᱦᱤᱱᱫᱤ ᱥᱟᱞᱟᱜ ᱛᱩᱞᱟᱹᱼᱡᱚᱠᱷᱟ ᱨᱮᱱᱟᱜ ᱫᱚ ᱟᱹᱰᱤ ᱢᱟᱨᱟᱝ ᱠᱟᱛᱷᱟ ᱠᱟᱱᱟ ᱦᱤᱱᱫᱤ ᱫᱚ ᱠᱷᱟᱹᱞᱤ ᱮᱴᱟᱜ ᱡᱟᱹᱛ ᱜᱮᱠᱚ ᱨᱚᱲᱟ ᱥᱮ ᱮᱴᱟᱜ ᱮᱴᱟᱜ ᱡᱟᱹᱛ ᱜᱮ ᱡᱟᱹᱥᱛᱤ ᱠᱚ ᱨᱚᱲᱟ ᱟᱨ ᱦᱤᱱᱫᱤ ᱫᱚ ᱟᱵᱚ ᱫᱚ ᱵᱟᱵᱚᱱ ᱨᱚᱲᱟ ᱟᱨ ᱥᱮ ᱞᱟᱹᱴᱩᱼᱞᱟᱹᱴᱩ ᱥᱮ ᱥᱮ ᱦᱤᱱᱫᱤ ᱨᱮᱦᱚᱸ ᱱᱚᱣᱟ ᱥᱟᱱᱛᱟᱲᱤ ᱯᱟᱹᱨᱥᱤ ᱛᱮᱜᱮ ᱵᱚᱱ ᱜᱚᱞᱯᱷᱚᱭᱟ ᱟᱨ ᱞᱟᱹᱴᱩᱼᱞᱟᱹᱴᱩ ᱨᱮ ᱥᱟᱱᱛᱟᱞᱤ ᱢᱟᱦᱟᱥᱚᱭ ᱢᱮᱱᱟᱜ ᱠᱚᱣᱟ ᱟᱨ ᱥᱟᱱᱛᱟᱲ ᱫᱚ ᱟᱵᱚᱣᱟᱜ ᱥᱟᱱᱛᱟᱲᱤ ᱯᱟᱹᱨᱥᱤ ᱫᱚ ᱵᱷᱟᱨᱚᱛ ᱨᱮᱭᱟᱜ ᱥᱚᱨᱠᱟᱨᱤ ᱥᱟᱱᱛᱟᱲᱤ ᱯᱟᱹᱨᱥᱤ ᱫᱚ ᱟᱹᱰᱤ ᱱᱟᱯᱟᱭ ᱜᱮᱭᱟ ᱪᱮᱫᱟᱜ ᱟᱵᱚ ᱱᱚᱣᱟ ᱥᱟᱱᱛᱟᱲᱤ ᱫᱚ ᱟᱹᱰᱤ ᱢᱚᱡᱽ ᱥᱮ ᱟᱹᱰᱤ ᱢᱚᱡᱽ ᱵᱷᱟᱥᱟ ᱠᱟᱱ ᱛᱟᱵᱚᱱᱟ ᱱᱚᱣᱟ ᱵᱷᱟᱥᱟ ᱫᱚ ᱱᱚᱣᱟ ᱡᱷᱟᱲᱠᱷᱚᱸᱰ ᱨᱮᱜᱮ ᱵᱚᱱ ᱨᱚᱲᱟ ᱟᱨ ᱵᱷᱟᱨᱚᱛ ᱨᱮᱫᱚ ᱟᱭᱢᱟ ᱜᱚᱴᱟᱝ ᱵᱷᱟᱥᱟ ᱢᱮᱱᱟᱜ ᱟᱠᱟᱫᱟ ᱟᱨ ᱟᱵᱚ ᱡᱷᱟᱲᱠᱷᱚᱸᱰ ᱨᱮᱫᱚ ᱥᱟᱱᱛᱟᱲᱤ

ᱥᱚᱨᱠᱟᱨᱤ ᱯᱟᱹᱨᱥᱤ ᱠᱟᱱ ᱛᱟᱵᱚᱱᱟ ᱱᱚᱣᱟ ᱤᱧᱤᱧ ᱢᱮᱱ ᱠᱮᱭᱟ ᱨᱮᱦᱚᱸ ᱥᱮ ᱨᱮᱦᱚᱸ ᱟᱵᱚ ᱥᱟᱱᱛᱟᱲᱤ ᱢᱚᱦᱟᱥᱚᱭ ᱜᱮ ᱢᱚᱡᱽᱼᱢᱚᱡᱽ ᱢᱮᱱᱟᱜ ᱠᱚᱣᱟ ᱞᱟᱹᱴᱩᱼᱞᱟᱹᱴᱩ ᱦᱚᱲ ᱢᱚᱡᱽ ᱜᱮ ᱢᱮᱱᱟᱜ ᱠᱚᱣᱟ ᱟᱨ ᱢᱚᱡᱽᱼᱢᱚᱡᱽ ᱢᱮᱱᱟᱜ ᱠᱚᱣᱟ ᱱᱟᱯᱟᱭᱼᱱᱟᱯᱟᱭ ᱜᱤᱫᱽᱨᱟᱹ ᱠᱚ ᱯᱟᱲᱦᱟᱣᱮᱫ ᱠᱚᱣᱟ ᱥᱮ